ᱤᱧᱟᱹᱜ ᱡᱤᱵᱤᱠᱟ ᱫᱚ ᱟᱹᱰᱤᱜᱮ ᱥᱚᱦᱞᱮ ᱜᱮᱭᱟ ᱤᱧ ᱵᱟᱵᱟ ᱫᱚ ᱫᱟᱨᱮ ᱨᱚᱦᱚᱭ ᱛᱟᱦᱮᱸ ᱱᱟᱭ ᱤᱧ ᱦᱚᱸ ᱦᱩᱰᱤᱧ ᱦᱩᱰᱤᱧ ᱠᱷᱚᱱᱟᱜ ᱫᱟᱨᱮ ᱠᱚᱜᱮᱵᱚᱱ ᱨᱚᱦᱚᱭ ᱛᱟᱦᱮᱸᱜ ᱤᱧᱵᱟ ᱫᱚ ᱦᱳᱲᱳ ᱠᱚᱭ ᱨᱚᱦᱚᱭ ᱛᱟᱦᱮᱱᱟ ᱠᱚᱥᱞᱟ ᱛᱩᱲᱤ ᱠᱚᱭ ᱪᱟᱥ ᱛᱟᱦᱮᱱᱟ ᱤᱧ ᱦᱚᱸ ᱩᱱᱤ ᱥᱟᱞᱟᱜ ᱚᱱᱟ ᱪᱟᱥ ᱠᱚᱨᱮᱜ ᱜᱮᱧ ᱜᱚᱲᱚᱣᱟᱭ ᱛᱟᱦᱮᱸᱜᱼᱟ ᱤᱧ ᱡᱚᱠᱷᱚᱱᱤᱧ ᱦᱟᱨᱟᱵᱩᱨᱩᱭᱮᱱᱟ ᱩᱱᱫᱚ ᱮᱴᱟᱜ ᱞᱮᱠᱟ ᱤᱧ ᱵᱟᱪᱷᱟᱣ ᱠᱮᱫᱟ ᱤᱧᱟᱹᱜ ᱡᱤᱵᱤᱠᱟ ᱫᱚ ᱦᱩᱭᱩᱜ ᱠᱟᱱᱟ ᱮᱴᱟᱜ ᱠᱳᱢᱯᱟᱱᱤ ᱨᱮ ᱠᱟᱹᱢᱤ ᱠᱟᱛᱮ ᱴᱟᱠᱟ ᱯᱚᱭᱥᱟ ᱟᱨᱡᱟᱣ ᱚᱱᱟ ᱞᱟᱹᱜᱤᱫ ᱛᱮ ᱤᱧ ᱵᱟᱨᱭᱟ ᱠᱤᱱ ᱪᱟᱞᱟ ᱟᱱᱟ ᱟᱨ ᱚᱸᱰᱮ ᱢᱟᱨᱟᱝ ᱫᱟᱫᱟ ᱛᱟᱠᱚ ᱴᱷᱮᱱ ᱠᱟᱹᱢᱤ ᱥᱮᱬᱟ ᱠᱮᱫᱟ ᱤᱧᱟᱹᱜ ᱠᱟᱹᱢᱤ ᱫᱚ ᱦᱩᱭᱩᱜ ᱠᱟᱱᱟ ᱨᱟᱱ ᱵᱮᱱᱟᱣ ᱚᱱᱟ ᱟᱲᱟᱝ ᱫᱚ ᱵᱮᱱᱟᱣ ᱠᱟᱛᱮ ᱞᱮ ᱟᱠᱷᱨᱤᱧᱟ ᱪᱮᱫᱟᱜ ᱥᱮ ᱱᱤᱛᱚᱜ ᱫᱚ ᱴᱟᱠᱟ ᱯᱚᱭᱥᱟ ᱟᱹᱰᱤᱜᱟᱱ ᱜᱮ ᱫᱚᱨᱠᱟᱨᱚᱜ ᱠᱟᱱᱟ ᱚᱱᱟ ᱠᱷᱟᱹᱛᱤᱨ ᱤᱧ ᱫᱚ ᱚᱱᱟ ᱠᱟᱹᱢᱤ ᱜᱮ ᱨᱟᱱ ᱠᱟᱹᱢᱤ ᱜᱮ ᱜᱳᱴᱟ ᱵᱩᱴᱟᱹ ᱠᱮᱫᱟ